ᱠᱳᱵᱷᱤᱰ ᱱᱟᱭᱤᱱᱴᱤ ᱫᱚ ᱦᱩᱭᱩᱜ ᱠᱟᱱᱟ ᱢᱤᱫᱴᱟᱱ ᱢᱚᱦᱟᱢᱟᱨᱤ ᱨᱳᱜᱽ ᱚᱱᱟ ᱢᱚᱦᱟᱢᱟᱨᱤ ᱨᱳᱜᱽ ᱨᱮ ᱰᱷᱮᱨ ᱜᱟᱱ ᱡᱟᱭᱜᱟ ᱨᱮᱜᱮ ᱦᱚᱲ ᱠᱚ ᱵᱟᱹᱲᱤᱡ ᱞᱮᱱᱟ ᱠᱚ ᱛᱚ ᱚᱱᱟ ᱠᱟᱨᱚᱱ ᱛᱮ ᱟᱞᱮ ᱚᱲᱟᱜ ᱠᱚᱨᱮ ᱵᱟ ᱟᱞᱮ ᱫᱷᱟᱨᱮ ᱯᱟᱥᱮᱨᱮ ᱢᱟᱱᱮ ᱱᱚᱣᱟ ᱛᱚᱠᱷᱚᱱ ᱫᱚ ᱜᱳᱴᱟ ᱡᱟᱭᱜᱟ ᱨᱮᱜᱮ ᱞᱚᱠᱰᱟᱣᱩᱱ ᱞᱟᱜᱟᱣ ᱞᱮᱱᱟ ᱡᱟᱦᱟᱸ ᱫᱚ ᱞᱚᱠᱰᱟᱣᱩᱱ ᱦᱤᱥᱟᱹᱵ ᱛᱮ ᱞᱚᱠᱰᱟᱣᱩᱱ ᱞᱟᱜᱟᱣᱱᱟ ᱠᱮ ᱟᱫᱚ ᱫᱚᱠᱟᱱ ᱢᱚᱠᱟᱱ ᱥᱚᱵ ᱵᱚᱱᱫᱚ ᱞᱮᱫᱟ ᱠᱚ ᱫᱚᱠᱟᱱ ᱵᱚᱱᱫᱚ ᱟᱫᱚ ᱵᱟᱡᱟᱨ ᱠᱚ ᱥᱚᱯᱛᱟᱦᱚᱸ ᱨᱮ ᱢᱟᱱᱮ ᱥᱚᱯᱛᱟᱨᱮ ᱥᱚᱵᱡᱤ ᱠᱚ ᱟᱥᱮᱱᱟ ᱢᱤᱫ ᱫᱤᱱ ᱚᱱᱠᱟ ᱠᱟᱛᱮ ᱜᱮ ᱪᱟᱞᱟᱜ ᱥᱟᱱᱟ ᱟᱫᱚ ᱡᱩᱫᱤ ᱵᱟᱡᱟᱨ ᱠᱚᱢ ᱪᱟᱞᱟᱜ ᱠᱟᱱᱟ ᱛᱚᱠᱷᱚᱱ ᱫᱚ ᱢᱟᱠᱥ ᱞᱟᱜᱟᱣ ᱠᱟᱛᱮ ᱪᱟᱞᱟᱜ ᱥᱟᱱᱟᱜᱮ ᱤᱱᱠᱟ ᱵᱟ ᱪᱟᱞᱟᱣ ᱫᱟᱲᱮᱜ ᱟᱢ ᱤᱱᱠᱟ ᱡᱩᱫᱤ ᱪᱟᱞᱟᱜ ᱟᱢ ᱡᱚᱨᱤᱢᱟᱱᱟ ᱞᱟᱜᱟᱣ ᱢᱮᱭᱟ ᱫᱟᱞ ᱦᱚᱸ ᱡᱚᱢ ᱟᱢ ᱯᱩᱞᱤᱥ ᱠᱚᱴᱷᱮᱱ ᱛᱚᱠᱷᱚᱱ ᱵᱟᱦᱨᱮ ᱵᱮᱲᱟ ᱠᱚᱨᱮᱜ ᱟᱹᱰᱤ ᱰᱷᱮᱨ ᱯᱩᱞᱤᱥ ᱜᱟᱨᱰ ᱛᱟᱦᱮᱱ ᱥᱟᱱᱟ ᱠᱚᱣᱟ ᱟᱫᱚ ᱟᱞᱮ ᱫᱚ ᱡᱚᱠᱷᱚᱱ ᱚᱰᱚᱝ ᱚᱜ ᱥᱟᱱᱟᱞᱮᱭᱟ ᱢᱟᱠᱥ ᱠᱚ ᱞᱟᱜᱟᱣ ᱠᱟᱛᱮ ᱞᱮ ᱩᱰᱩᱠᱚᱜ ᱥᱟᱱᱟ ᱞᱮᱭᱟ ᱟᱨ ᱤᱧ ᱫᱚ ᱟᱞᱮ ᱚᱨᱟᱜ ᱨᱮᱫᱚ ᱤᱧ ᱢᱟ ᱤᱧ ᱤᱱᱠᱟ ᱤᱱᱠᱟ ᱛᱮᱜᱮ ᱡᱟᱛᱮ ᱥᱟᱹᱨᱫᱤ ᱠᱳᱵᱷᱤᱰ ᱠᱷᱟᱹᱛᱤᱨ ᱛᱮ ᱠᱳᱨᱳᱱᱟ ᱠᱳᱵᱷᱤᱰ ᱱᱟᱭᱤᱱᱴᱤ ᱤᱭᱟᱹ ᱦᱩᱭᱩᱜ ᱥᱟᱱᱟ ᱡᱩᱫᱤ ᱠᱳᱵᱷᱤᱰ ᱱᱟᱭᱤᱱᱴᱤ ᱡᱩᱫᱤ ᱥᱟᱵ ᱧᱟᱢ ᱱᱟᱢ ᱡᱩᱫᱤ ᱠᱳᱵᱷᱤᱰ ᱢᱮᱱᱟᱜ ᱛᱟᱭᱟ ᱩᱱᱤ ᱪᱳᱫᱽᱫᱳ ᱫᱤᱱ ᱠᱳᱣᱟᱨᱮᱱᱴᱟᱭᱤᱱ ᱨᱮ ᱫᱚᱦᱚ ᱫᱚᱦᱚ ᱠᱚ ᱥᱟᱱᱟ ᱠᱚᱣᱟ ᱟᱫᱚ ᱚᱱᱠᱟ ᱠᱟᱛᱮ ᱜᱮ ᱟᱫᱚ ᱤᱧ ᱚᱲᱟᱜ ᱨᱮᱱᱟᱜ ᱥᱩᱵᱤᱫᱷᱟ ᱠᱮᱫᱟᱧ ᱡᱮ ᱵᱟ ᱟᱵᱚ ᱫᱚ ᱞᱚᱞᱚ ᱫᱟᱜ ᱜᱮ ᱧᱩᱭ ᱟᱵᱚᱱ ᱞᱚᱞᱚ ᱫᱟᱜ ᱱᱩᱭ ᱟᱵᱚ ᱵᱮᱥ ᱛᱟᱦᱮᱸ ᱱᱟᱵᱚ ᱟᱫᱚ ᱟᱞᱮ ᱫᱚ ᱤᱱᱠᱟ ᱠᱟᱛᱮ ᱜᱮ ᱞᱚᱞᱚ ᱫᱟᱜ ᱠᱚ ᱱᱩᱭ ᱥᱟᱱᱟ ᱞᱮᱭᱟ ᱞᱚᱞᱚ ᱫᱟᱜ ᱧᱩ ᱜᱮ ᱟᱫᱚ ᱵᱮᱥ ᱜᱮ ᱯᱟᱨᱚᱢ ᱠᱮᱫᱟ ᱟᱞᱮ ᱫᱚ ᱠᱳᱵᱷᱤᱰ ᱱᱟᱭᱤᱱᱴᱤ ᱟᱫᱚ ᱱᱤᱝᱠᱟ ᱠᱟᱛᱮ ᱜᱮ ᱟᱞᱮ ᱚᱲᱟᱜ ᱨᱮᱦᱚᱸ ᱥᱚᱵ ᱵᱮᱥ ᱵᱟᱲᱟ ᱜᱮ ᱛᱟᱦᱮᱱ ᱥᱟᱱᱟᱞᱮᱭᱟ ᱟᱫᱚ ᱱᱤᱝᱠᱟ ᱠᱟᱛᱮ ᱯᱟᱨᱚᱢ